ᱟᱞᱮᱭᱟᱜ ᱴᱷᱟᱶ ᱨᱮ ᱥᱮ ᱥᱩᱨ ᱥᱩᱯᱩᱨ ᱡᱟᱦᱟᱸ ᱴᱷᱟᱶᱜᱮ ᱢᱮᱱᱟᱜᱼᱟ ᱚᱱᱟᱫᱚ ᱟᱞᱮᱠᱷᱚᱱ ᱛᱷᱚᱲᱟ ᱛᱷᱚᱲᱟ ᱱᱟᱥᱮᱱᱟᱜ ᱥᱟᱺᱜᱤᱧ ᱨᱮ ᱠᱟᱞ ᱛᱫᱤᱜᱷᱤ ᱧᱩᱛᱩᱢᱟᱱ ᱢᱤᱫᱴᱮᱱ ᱤᱭᱟᱹ ᱢᱮᱱᱟᱜᱼᱟ ᱚᱸᱰᱮ ᱢᱤᱫᱴᱮᱱ ᱯᱟᱨᱠ ᱢᱮᱱᱟᱜᱼᱟ ᱟᱨ ᱡᱟᱦᱟᱸᱨᱮ ᱟᱞᱮ ᱟᱞᱮ ᱤᱧᱨᱮᱱ ᱚᱲᱟᱜ ᱜᱷᱟᱨᱚᱸᱡᱽ ᱨᱮᱱ ᱦᱚᱲ ᱵᱟ ᱜᱤᱫᱽᱨᱟᱹ ᱠᱚ ᱪᱷᱩᱴᱤ ᱨᱮ ᱚᱸᱰᱮ ᱫᱟᱬᱟᱱ ᱞᱮ ᱪᱟᱞᱟᱜᱼᱟ ᱛᱚ ᱪᱷᱩᱴᱤ ᱜᱤᱫᱽᱨᱟᱹ ᱠᱚᱣᱟᱜ ᱪᱷᱩᱴᱤ ᱯᱟᱲᱟᱣ ᱞᱮᱱᱠᱷᱟᱱ ᱚᱸᱰᱮ ᱜᱤᱫᱽᱨᱟᱹ ᱠᱚ ᱜᱟᱛᱮᱜ ᱠᱚ ᱡᱟᱭᱜᱟ ᱢᱮᱱᱟᱜᱼᱟ ᱟᱹᱰᱤ ᱢᱚᱡᱽ ᱠᱷᱮᱞᱱᱟ ᱜᱤᱫᱽᱨᱟᱹ ᱠᱚ ᱜᱟᱛᱮᱜ ᱫᱟᱬᱟᱱ ᱡᱟᱭᱜᱟ ᱦᱚᱸ ᱟᱹᱰᱤ ᱢᱚᱡᱽ ᱢᱮᱱᱟᱜᱼᱟ ᱚᱸᱰᱮ ᱢᱚᱡᱽ ᱢᱚᱡᱽ ᱤᱭᱟᱹ ᱠᱚ ᱫᱟᱨᱮ ᱱᱟᱹᱲᱤ ᱛᱮᱠᱚ ᱥᱟᱡᱟᱣ ᱟᱠᱟᱫᱟ ᱦᱟᱹᱛᱤ ᱥᱟᱫᱚᱢ ᱜᱤᱫᱽᱨᱟᱹ ᱠᱚᱣᱟᱜ ᱜᱟᱛᱮᱭᱟᱜ ᱠᱚ ᱢᱮᱱᱟᱜᱼᱟ ᱚᱱᱟᱛᱮ ᱟᱞᱮᱫᱚ ᱪᱷᱩᱴᱤ ᱨᱮ ᱢᱤᱫ ᱫᱷᱟᱣ ᱫᱚ ᱢᱤᱫ ᱫᱷᱟᱣ ᱜᱮ ᱯᱟᱲᱟᱣ ᱞᱮᱱᱠᱷᱟᱡ ᱚᱸᱰᱮᱜᱮ ᱫᱟᱬᱟᱱ ᱞᱮ ᱪᱟᱞᱟᱜᱼᱟ ᱚᱱᱟᱛᱮ ᱜᱤᱫᱽᱨᱟᱹ ᱠᱚ ᱥᱟᱶᱛᱮ ᱚᱸᱰᱮ ᱟᱹᱰᱤ ᱨᱟᱹᱥᱠᱟᱹ ᱵᱩᱡᱷᱟᱹᱜᱼᱟ ᱚᱱᱟᱛᱮ ᱤᱧᱫᱚ ᱜᱤᱫᱽᱨᱟᱹ ᱠᱚ ᱥᱟᱶᱛᱮ ᱚᱸᱰᱮ ᱪᱷᱩᱴᱤ ᱢᱟᱱᱟᱣᱞᱮ ᱪᱟᱞᱟᱜᱼᱟ